ᱟᱛᱳ ᱥᱮ ᱥᱚᱦᱚᱨ ᱱᱟᱜᱟᱨ ᱱᱮᱛᱟᱨ ᱚᱱᱟ ᱵᱚᱥᱚᱱᱛ ᱨᱩᱣᱟᱹ ᱵᱟᱝᱢᱟ ᱫᱤᱥᱚᱢ ᱨᱩᱣᱟᱹ ᱢᱮᱱᱛᱮ ᱵᱚᱱ ᱢᱮᱛᱟᱜ ᱠᱟᱱᱟ ᱚᱱᱟ ᱫᱚ ᱯᱷᱟᱨᱪᱟᱼᱯᱷᱟᱹᱨᱪᱤ ᱵᱟᱝ ᱛᱟᱦᱮᱸ ᱞᱮᱱᱠᱷᱟᱱ ᱟᱨ ᱦᱚᱲᱢᱚ ᱨᱮ ᱡᱟᱦᱟᱸ ᱡᱚᱢᱼᱧᱩ ᱚᱵᱷᱟᱵᱽ ᱞᱮᱱᱠᱷᱟᱱ ᱩᱱᱠᱩ ᱵᱮᱢᱟᱨ ᱨᱮᱭᱟᱜ ᱨᱩᱠᱟᱹᱣ ᱨᱩᱣᱟᱹᱲ ᱨᱮᱱᱟᱜ ᱫᱟᱲᱮ ᱛᱟᱠᱚ ᱠᱚᱢ ᱞᱮᱱᱠᱷᱟᱱ ᱦᱚᱲᱢᱚᱨᱮ ᱟᱡᱟᱨᱼᱵᱮᱢᱟᱨ ᱦᱩᱭᱩᱜᱼᱟ ᱟᱫᱚ ᱚᱸᱰᱮ ᱠᱷᱚᱱᱟᱜ ᱥᱟᱦᱟᱨᱮ ᱛᱟᱦᱮᱱ ᱞᱟᱹᱜᱤᱫ ᱛᱮ ᱟᱡᱟᱨ ᱠᱷᱚᱱᱟᱜ ᱥᱟᱦᱟᱨᱮ ᱛᱟᱦᱮᱱ ᱞᱟᱹᱜᱤᱫ ᱛᱮ ᱦᱚᱲᱢᱚ ᱞᱩᱜᱽᱲᱤᱼᱞᱟᱯᱚ ᱩᱢᱼᱟᱹᱨᱩᱵ ᱴᱷᱤᱠ ᱥᱚᱢᱚᱭ ᱨᱮ ᱡᱚᱢᱼᱧᱩ ᱞᱮᱠᱷᱟᱱ ᱟᱵᱚ ᱚᱱᱟ ᱨᱳᱜᱽᱼᱟᱡᱟᱨ ᱠᱚᱨᱮ ᱠᱷᱚᱱᱟᱜ ᱥᱟᱦᱟᱨᱮ ᱵᱚᱱ ᱛᱟᱦᱮᱱᱟ ᱟᱨ ᱟᱹᱛᱷᱟᱹᱣᱲᱤ ᱦᱚᱲ ᱥᱟᱞᱟᱜ ᱦᱚᱸ ᱵᱟᱵᱚᱱ ᱡᱚᱢᱼᱧᱩᱭᱟ ᱵᱟᱵᱚᱱ ᱢᱮᱥᱟᱜᱼᱟ ᱡᱚᱢᱟᱜ ᱡᱟᱜᱟ ᱵᱟᱝᱢᱟ ᱯᱷᱩᱲᱩᱜ ᱯᱟᱛᱲᱟ ᱚᱱᱟ ᱠᱚ ᱥᱟᱯᱷᱟᱼᱥᱩᱛᱨᱟᱹ ᱛᱟᱦᱮᱱ ᱢᱟ ᱩᱢ ᱟᱹᱨᱩᱵ ᱡᱟᱜᱟ ᱦᱚᱸ ᱴᱷᱤᱠ ᱛᱟᱦᱮᱱ ᱢᱟ ᱯᱷᱟᱨᱪᱟ ᱫᱟᱜ ᱛᱟᱦᱮᱱ ᱢᱟ ᱛᱚᱵᱮ ᱮᱱᱟᱝ ᱜᱮ ᱟᱵᱚ ᱡᱟᱦᱟᱸ ᱫᱟᱜ ᱵᱚᱱ ᱧᱩᱭᱮᱫᱟ ᱚᱱᱟ ᱠᱚᱦᱚᱸ ᱟᱹᱰᱤ ᱯᱷᱩᱨᱪᱟᱹ ᱛᱟᱦᱮᱱ ᱢᱟ ᱫᱟᱜ ᱛᱟᱦᱮᱱ ᱢᱟ ᱮᱱᱠᱷᱟᱱ ᱜᱮ ᱟᱵᱚ ᱡᱟᱦᱟᱸ ᱨᱮᱜᱮ ᱵᱚᱱ ᱛᱟᱦᱮᱱ ᱟᱛᱳ ᱨᱮᱵᱚᱱ ᱛᱟᱦᱮᱱ ᱟᱨ ᱵᱟᱝᱢᱟ ᱵᱟᱡᱟᱨ ᱨᱮᱵᱚᱱ ᱛᱟᱦᱮᱱ ᱡᱟᱦᱟᱸ ᱨᱮᱜᱮ ᱵᱚᱱ ᱛᱟᱦᱮᱱ ᱟᱵᱚ ᱡᱚᱛᱚ ᱱᱤᱨᱟᱹᱭ ᱨᱮᱜᱮ ᱵᱚᱱ ᱛᱟᱦᱮᱱᱟ ᱨᱩᱭᱟᱹᱼᱦᱟᱹᱥᱩ ᱠᱷᱚᱱᱟᱜ ᱡᱚᱛᱚ ᱜᱮ ᱥᱟᱦᱟᱨᱮ ᱵᱚᱱ ᱛᱟᱦᱮᱱᱟ ᱡᱟᱦᱟᱸᱭ ᱠᱚ ᱨᱩᱣᱟᱹ ᱦᱟᱹᱥᱩᱜᱼᱟ ᱡᱚᱛᱚ ᱦᱚᱲᱜᱮ ᱡᱩᱫᱤ ᱯᱷᱟᱨᱪᱟᱼᱯᱷᱟᱹᱨᱪᱤ ᱵᱚᱱ ᱛᱟᱦᱮᱱᱟ ᱟᱨ ᱩᱱᱤ ᱨᱩᱭᱟᱹᱜᱤᱡ ᱦᱚᱸ ᱡᱩᱫᱤ ᱯᱷᱟᱨᱪᱟᱼᱯᱷᱟᱹᱨᱪᱤ ᱛᱟᱦᱮᱱ ᱨᱮᱱᱟᱜ ᱵᱚᱱ ᱵᱮᱵᱚᱥᱛᱟᱣᱟᱭᱟ ᱮᱱᱠᱷᱟᱱ ᱟᱵᱚ ᱡᱚᱛᱚ ᱦᱚᱲᱜᱮ ᱱᱟᱯᱟᱭ ᱵᱷᱟᱹᱞᱟᱹᱭ ᱨᱮᱜᱮ ᱵᱚᱱ ᱛᱟᱦᱮᱱᱟ